ᱟᱵᱚ ᱱᱚᱣᱟ ᱡᱷᱟᱲᱠᱷᱚᱸᱰ ᱨᱮ ᱡᱚᱛᱚᱠᱷᱚᱱ ᱰᱷᱮᱨ ᱤᱭᱟ ᱚᱱᱟ ᱵᱷᱟᱨᱚᱛ ᱨᱮ ᱟᱵᱚ ᱡᱚᱛᱚ ᱡᱟᱛᱤ ᱠᱷᱚᱱ ᱫᱚ ᱟᱵᱚ ᱥᱟᱱᱛᱟᱲ ᱢᱮᱱᱟᱜ ᱠᱟᱫ ᱵᱚᱱᱟ ᱟᱨ ᱥᱟᱱᱛᱟᱲ ᱨᱮ ᱨᱟᱦᱟᱱ ᱥᱟᱦᱟᱱ ᱨᱤᱛᱤ ᱨᱮᱣᱟᱡᱽ ᱟᱹᱰᱤ ᱤᱧ ᱠᱩᱥᱤ ᱠᱟᱣᱫᱟ ᱟᱨ ᱤᱧ ᱚᱱᱟᱨᱮ ᱟᱜᱮ ᱤᱧᱫᱚ ᱯᱩᱨᱟᱹ ᱜᱚᱨᱚᱵᱤᱧ ᱟᱹᱭᱠᱟᱹᱣᱟ ᱪᱮᱫᱟᱜ ᱠᱚ ᱟᱵᱚ ᱥᱟᱱᱛᱟᱲ ᱦᱚᱲ ᱵᱚ ᱨᱚᱲ ᱞᱟᱸᱫᱟ ᱵᱮᱵᱷᱟᱨ ᱪᱚᱨᱤᱛᱨᱚ ᱢᱟᱱᱮ ᱦᱟᱨ ᱪᱤᱡᱽ ᱨᱮ ᱥᱟᱱᱛᱟᱲᱟᱜ ᱫᱚ ᱡᱚᱛᱚ ᱠᱷᱚᱡ ᱟᱞᱟᱠ ᱜᱮᱛᱟ ᱵᱚᱱᱟ ᱟᱨ ᱥᱟᱱᱛᱟᱲ ᱢᱮᱱ ᱦᱤᱥᱟᱹᱵ ᱠᱷᱟᱡ ᱫᱚ ᱥᱟᱱᱛᱟᱲ ᱫᱚ ᱧᱮᱞ ᱦᱚ ᱟᱞᱟᱠ ᱜᱮᱵᱚ ᱧᱮᱞᱚᱜᱼᱟ ᱢᱟᱱᱮ ᱡᱚᱛᱚᱠᱷᱚᱱ ᱥᱟᱱᱛᱟᱲ ᱟᱛᱳ ᱫᱚ ᱚᱠᱟᱴᱟᱜ ᱠᱟᱱᱟ ᱚᱱᱟ ᱦᱚᱸ ᱴᱷᱤᱠᱟᱹᱜᱼᱟ ᱡᱮᱨᱮᱲ ᱯᱚᱛᱟᱣ ᱛᱮᱜᱮ ᱟᱨ ᱤᱧ ᱜᱚᱨᱚᱵ ᱨᱮᱭᱟᱜ ᱠᱟᱛᱷᱟ ᱫᱚ ᱱᱚᱣᱟ ᱦᱩᱭᱩᱜ ᱠᱟᱱᱟ ᱠᱤ ᱤᱧ ᱟᱵᱚ ᱚᱱᱟ ᱵᱷᱟᱨᱚᱛ ᱨᱮ ᱡᱚᱛᱚᱠᱷᱚᱱ ᱰᱷᱮᱨ ᱥᱟᱱᱛᱟᱲ ᱢᱮᱱᱟᱜ ᱠᱟᱫ ᱵᱚᱱᱟ ᱟᱨ ᱥᱟᱱᱛᱟᱲ ᱨᱮᱭᱟᱜ ᱨᱤᱛᱤ ᱨᱮᱣᱟᱡᱽ ᱡᱚᱛᱚ ᱠᱷᱚᱱ ᱟᱞᱟᱠ ᱜᱮᱭᱟ ᱟᱨ ᱟᱹᱰᱤᱜᱮ ᱵᱮᱥᱟ ᱤᱧ ᱚᱱᱟᱧ ᱫᱚᱢᱮᱧ ᱠᱩᱥᱤᱭᱟᱜᱼᱟ ᱟᱨ ᱟᱨ ᱤᱧ ᱚᱱᱟᱨᱮ ᱟᱨᱮᱧ ᱫᱚᱢᱮ ᱜᱚᱨᱚᱵᱤᱧ ᱟᱹᱭᱠᱟᱹᱣᱫᱟ ᱠᱤ ᱤᱧ ᱥᱟᱱᱛᱟᱲᱤᱧ ᱦᱩᱭᱱᱟ ᱟᱨ ᱟᱵᱚ ᱱᱚᱣᱟ ᱢᱟᱱᱮ ᱟᱵᱚ ᱡᱚᱛᱚᱠᱷᱚᱱ ᱰᱷᱮᱨ ᱥᱟᱱᱛᱟᱲ ᱢᱮᱱᱟᱜ ᱠᱟᱫ ᱵᱚᱱᱟ